ᱱᱚᱣᱟ ᱫᱚ ᱯᱟᱛᱲᱟ ᱟᱲᱚᱛ ᱠᱟᱱᱟ

ᱥᱚᱵᱽᱡᱤ ᱪᱮᱫ ᱠᱚᱢ ᱦᱟᱛᱟᱣ ᱮᱫᱟ

ᱦᱮᱸ ᱪᱟᱥ ᱦᱩᱭ ᱟᱠᱟᱱᱟ ᱯᱚᱴᱚᱞ ᱡᱷᱤᱝᱭᱟᱹ ᱵᱮᱸᱜᱟᱲ ᱰᱷᱮᱸᱬᱚᱥ ᱡᱚᱛᱚ ᱟᱹᱜᱩ ᱢᱟᱱᱮ ᱛᱤᱱᱟᱹᱜ ᱠᱟᱛᱮᱫ ᱫᱚᱨ ᱥᱟᱵᱽ ᱢᱟᱱᱮ ᱱᱤᱱᱟᱹᱜ ᱨᱮᱴ ᱛᱤᱧ ᱟᱹᱠᱷᱨᱤᱧ ᱮᱫ ᱫᱚ ᱜᱟᱹᱰᱤ ᱫᱚᱢ ᱟᱹᱜᱩᱭᱟ ᱛᱚ ᱢᱟᱞ ᱵᱟᱝ ᱯᱚᱭᱥᱟ ᱱᱤᱱᱟᱹ ᱠᱟᱛᱮᱫ ᱵᱟᱨ ᱜᱮᱞ ᱛᱚᱵᱮ ᱛᱚ ᱜᱚᱰᱟ ᱨᱮ ᱠᱩᱞ ᱢᱮ ᱵᱚᱞ ᱠᱷᱮᱞ ᱜᱚᱰᱟ ᱨᱮ ᱜᱟᱹᱰᱤ ᱫᱚ ᱢᱤᱫ ᱵᱮᱸᱜᱟᱲ ᱪᱟᱞᱟᱜ ᱠᱟᱱᱟ ᱢᱤᱫ ᱢᱤᱫ ᱜᱮᱞ ᱢᱤᱫ ᱜᱮᱞ ᱫᱚᱥ ᱴᱟ ᱨᱮ ᱦᱮᱸ ᱫᱚᱥ ᱴᱟ ᱛᱮ ᱦᱮᱸ ᱦᱮᱸ